ᱟᱵᱚ ᱢᱟᱹᱱᱢᱤ ᱡᱤᱵᱚᱱ ᱨᱮ ᱢᱚᱱᱮ ᱟᱨ ᱦᱚᱲᱢᱚ ᱡᱩᱫᱤ ᱵᱮᱥ ᱛᱟᱦᱮᱸ ᱞᱮᱱᱠᱷᱟᱱ ᱫᱚᱢᱮᱜᱮ ᱦᱟᱱᱟ ᱱᱤᱭᱟᱹ ᱠᱟᱹᱢᱤ ᱥᱟᱱᱟᱣᱟ ᱚᱲᱟᱜ ᱠᱟᱱ ᱫᱩᱣᱟᱹᱨ ᱠᱟᱱ ᱡᱷᱚᱛᱚᱣᱟᱜ ᱜᱮ ᱵᱮᱱᱟᱣ ᱥᱟᱱᱟᱣᱟ ᱱᱤᱝᱠᱟᱹ ᱤᱧᱦᱚᱧ ᱵᱮᱱᱟᱣᱟ ᱚᱲᱟᱜᱟᱹᱧ ᱫᱩᱣᱟᱨᱟᱹᱧ ᱱᱤᱝᱠᱟᱹᱧ ᱚᱲᱟᱜᱟ ᱚᱱᱠᱟᱧ ᱫᱩᱣᱟᱨᱟ ᱡᱷᱚᱛᱚᱣᱟᱜ ᱜᱮ ᱥᱚᱪᱟ ᱠᱟᱜ ᱟᱢ ᱟᱨ ᱢᱤᱫ ᱠᱟᱹᱴᱤᱡ ᱜᱮ ᱢᱟᱱᱢᱤ ᱡᱤᱵᱚᱱ ᱨᱮ ᱢᱚᱱᱮ ᱡᱩᱫᱤ ᱵᱟᱹᱲᱤᱡ ᱮᱱ ᱛᱟᱢᱟ ᱛᱚ ᱵᱮᱥ ᱜᱮ ᱵᱟᱢ ᱵᱩᱡᱷᱟᱹᱣᱟ ᱛᱚ ᱦᱚᱲᱢᱚ ᱡᱩᱫᱤ ᱵᱟᱲᱤᱡ ᱮᱱ ᱛᱟᱢᱟ ᱛᱚ ᱢᱚᱱᱮ ᱦᱚᱸ ᱵᱟᱹᱲᱤᱡᱚᱜ ᱛᱟᱢᱟ ᱢᱚᱱᱮ ᱡᱩᱫᱤ ᱵᱟᱹᱲᱤᱡ ᱮᱱᱟ ᱛᱚ ᱦᱚᱲᱢᱚ ᱵᱟᱹᱲᱤᱡ ᱮᱱᱟ ᱛᱚ ᱚᱱᱟᱛᱮ ᱱᱮᱛᱟᱨ ᱫᱚ ᱨᱩᱣᱟᱹ ᱦᱟᱥᱩᱜ ᱟᱢ ᱛᱚ ᱜᱤᱛᱤᱡ ᱠᱚᱜ ᱜᱮ ᱥᱟᱱᱟᱣᱟ ᱟᱨ ᱡᱩᱫᱤ ᱵᱮᱥᱮᱢ ᱵᱩᱡᱷᱟᱹᱣᱟ ᱢᱚᱱᱮ ᱡᱩᱫᱤ ᱟᱨ ᱦᱚᱲᱢᱚ ᱡᱩᱫᱤ ᱵᱮᱥ ᱛᱟᱦᱮᱱ ᱛᱟᱢᱟ ᱮᱱᱮᱡ ᱥᱮᱨᱮᱧ ᱡᱷᱚᱛᱚᱣᱟᱜ ᱨᱮᱜᱮ ᱥᱟᱱᱟ ᱢᱮᱭᱟ ᱟᱨ ᱮᱱᱮᱡ ᱥᱮᱨᱮᱧ ᱦᱚᱸ ᱨᱚᱲ ᱞᱟᱸᱫᱟ ᱦᱚᱸ ᱦᱚᱲ ᱛᱩᱞᱩᱡ ᱨᱚᱲ ᱞᱟᱸᱫᱟ ᱦᱚᱸ ᱥᱟᱱᱟ ᱢᱮᱭᱟ ᱦᱚᱲ ᱡᱩᱫᱤ ᱠᱚ ᱮᱜᱮᱨ ᱠᱮᱫ ᱢᱮᱭᱟ ᱚᱱᱟ ᱦᱚᱸ ᱢᱚᱱᱮ ᱫᱚ ᱵᱟᱹᱲᱤᱡᱚᱜᱼᱟ ᱢᱚᱱᱮ ᱵᱟᱹᱲᱤᱡᱚᱜᱼᱟ ᱛᱚ ᱦᱚᱲᱢᱚ ᱦᱚᱸ ᱵᱟᱹᱲᱤᱡᱚᱜᱼᱟ ᱛᱚ ᱵᱟᱹᱲᱤᱡᱚᱜᱼᱟ ᱩᱱᱨᱮᱫᱚ ᱫᱚᱢᱮ ᱜᱮ ᱵᱮᱥ ᱵᱟᱢ ᱵᱩᱡᱷᱟᱹᱣᱟ ᱫᱩᱲᱩᱵ ᱠᱚᱜ ᱟᱢ ᱥᱮ ᱜᱤᱛᱤᱡ ᱠᱚᱜ ᱟᱢ ᱦᱚᱲ ᱛᱩᱞᱩᱡ ᱨᱚᱲ ᱦᱚᱸ ᱵᱟᱝ ᱥᱟᱱᱟᱢᱮᱭᱟ ᱟᱨ ᱡᱤᱣᱤ ᱢᱚᱱᱮ ᱵᱮᱥᱜᱮ ᱵᱟᱢ ᱵᱩᱡᱷᱟᱹᱣ ᱛᱮ ᱪᱤᱠᱟᱹᱛᱮ ᱦᱚᱲ ᱛᱩᱞᱩᱡ ᱫᱚᱢ ᱨᱚᱲᱟ ᱩᱱ ᱫᱚ ᱛᱷᱤᱨ ᱠᱚᱜ ᱜᱮ ᱥᱟᱱᱟᱣᱟ ᱯᱷᱤᱨᱮᱢ ᱥᱚᱪᱟᱭᱟ ᱦᱚᱲᱢᱚ ᱦᱚᱧ ᱵᱟᱲᱤᱡᱟ ᱢᱚᱱᱮ ᱦᱚᱧ ᱵᱟᱲᱤᱡᱟ ᱫᱮᱱ ᱤᱧᱫᱚ ᱞᱟᱦᱟ ᱥᱤᱱᱤᱧ ᱤᱭᱟᱹᱜ ᱢᱟ ᱞᱟᱦᱟ ᱥᱤᱱᱤᱧ ᱨᱚᱲ ᱢᱟ ᱞᱟᱸᱫᱟᱭ ᱢᱟ ᱵᱟᱠᱷᱟᱡ ᱫᱚ ᱤᱧᱟᱹᱜ ᱜᱮᱛᱚ ᱦᱚᱲᱢᱚ ᱟᱨ ᱢᱚᱱᱮ ᱫᱚ ᱵᱟᱹᱲᱤᱡᱚᱜᱼᱟ ᱵᱟᱝ ᱡᱩᱫᱤ ᱦᱚᱲ ᱛᱩᱞᱩᱡ ᱤᱧ ᱨᱚᱲᱟ ᱞᱟᱸᱫᱟᱭᱟᱹᱧ ᱛᱚ ᱩᱱ ᱨᱮᱫᱚ ᱥᱚᱪᱟᱣ ᱵᱟᱲᱟ ᱠᱟᱛᱮᱫ ᱟᱫᱚ ᱫᱷᱤᱨᱮ ᱫᱷᱤᱨᱮ ᱢᱚᱱᱮ ᱫᱚ ᱯᱷᱩᱨᱛᱤᱭᱟᱢ ᱢᱚᱱᱮ ᱦᱚᱸ ᱢᱚᱱ ᱦᱚᱸ ᱵᱟᱱᱟᱨ ᱵᱟᱝ ᱡᱩᱫᱤ ᱢᱚᱱᱮ ᱟᱨ ᱢᱚᱱ ᱡᱩᱫᱤᱢ ᱯᱷᱩᱨᱛᱤ ᱠᱮᱫᱟ ᱛᱚ ᱪᱤᱠᱟᱹᱛᱮ ᱦᱩᱭᱩᱜᱼᱟ ᱢᱤᱫᱴᱮᱱ ᱯᱷᱩᱨᱛᱤ ᱞᱮᱠᱷᱟᱱ ᱫᱚ ᱵᱟᱝ ᱦᱩᱭᱩᱜᱼᱟ ᱥᱮ ᱛᱚ ᱢᱚᱱᱮ ᱦᱚᱸ ᱯᱷᱩᱨᱛᱤ ᱦᱩᱭᱩᱜ ᱛᱟᱢᱟ ᱟᱨ ᱦᱚᱲᱢᱚ ᱦᱚᱸ ᱯᱷᱩᱨᱛᱤ ᱦᱩᱭᱩᱜ ᱛᱟᱢᱟ ᱚᱱᱟ ᱠᱷᱚᱱᱟᱜ ᱜᱮ ᱡᱷᱚᱛᱚᱣᱟᱜ ᱯᱷᱩᱨᱛᱤ ᱠᱟᱛᱮᱫ ᱟᱢ ᱫᱚ ᱮᱱᱮᱡ ᱥᱮᱨᱮᱧ ᱪᱟᱭ ᱦᱚᱲ ᱛᱩᱞᱩᱡ ᱨᱚᱲ ᱞᱟᱸᱫᱟ ᱟᱨ ᱠᱷᱩᱥᱤ ᱵᱟᱢ ᱵᱩᱡᱷᱟᱣᱟ ᱛᱚᱵᱮ ᱜᱮ ᱦᱚᱲᱢᱚ ᱨᱮ ᱠᱷᱩᱥᱤᱢ ᱵᱩᱡᱷᱟᱣ ᱞᱮᱠᱷᱟᱱ ᱜᱮ ᱚᱱᱟ ᱠᱚᱫᱚ ᱫᱩᱠ ᱟᱫᱚ ᱦᱤᱲᱤᱧᱚᱜ ᱛᱟᱦᱮᱱ ᱜᱮᱭᱟ